ᱤᱧ ᱢᱚᱱᱮᱭᱮᱫᱟ ᱡᱮ ᱢᱤᱫᱴᱟᱝ ᱟᱱᱠᱷᱟ ᱦᱚᱲ ᱞᱟᱹᱜᱤᱫ ᱛᱮ ᱱᱚᱣᱟ ᱫᱚ ᱟᱹᱰᱤ ᱢᱟᱨᱟᱝ ᱛᱷᱮᱨᱟᱯᱤ ᱠᱟᱱᱟ ᱡᱮᱢᱚᱱ ᱡᱟᱦᱟᱸ ᱪᱤᱛᱟᱹᱨ ᱜᱮᱢ ᱵᱮᱱᱟᱣᱟ ᱛᱚ ᱚᱱᱟ ᱞᱟᱹᱜᱤᱫ ᱢᱚᱱᱮ ᱛᱟᱢ ᱟᱹᱰᱤ ᱤᱥᱛᱷᱤᱨ ᱛᱟᱦᱮᱸ ᱫᱚᱨᱠᱟᱨᱚᱜ ᱠᱟᱱᱟ ᱡᱩᱫᱤ ᱢᱚᱱᱮᱛᱟᱢ ᱤᱥᱛᱷᱤᱨ ᱵᱟᱭ ᱛᱟᱦᱮᱱᱟ ᱮᱠᱷᱟᱱ ᱫᱚ ᱡᱟᱦᱟᱱᱟᱜ ᱜᱮ ᱢᱚᱱᱮ ᱨᱮ ᱮᱴᱟᱜ ᱡᱤᱱᱤᱥ ᱪᱟᱞᱟᱜᱼᱟ ᱛᱚ ᱪᱤᱛᱟᱹᱨ ᱵᱟᱢ ᱵᱮᱱᱟᱣ ᱫᱟᱲᱮᱭᱟᱜᱼᱟ ᱡᱟᱦᱟᱸ ᱪᱤᱛᱟᱹᱨ ᱟᱢ ᱵᱮᱱᱟᱣ ᱥᱟᱱᱟᱭᱮᱫ ᱢᱮᱭᱟ ᱚᱱᱟᱨᱮ ᱟᱹᱰᱤ ᱫᱷᱮᱭᱟᱱ ᱞᱟᱜᱟᱣ ᱦᱩᱭᱩᱜ ᱛᱟᱢᱟ ᱡᱮᱢᱚᱱ ᱚᱸᱰᱮ ᱜᱮ ᱫᱷᱮᱭᱟᱱ ᱛᱟᱢ ᱛᱟᱦᱮᱱᱟ ᱥᱮ ᱚᱠᱟ ᱞᱮᱠᱟᱛᱮ ᱱᱚᱣᱟ ᱪᱤᱛᱟᱹᱨᱤᱧ ᱵᱮᱱᱟᱣ ᱞᱮᱠᱷᱟᱱ ᱫᱚ ᱦᱚᱲ ᱠᱚ ᱠᱩᱥᱤᱭᱟᱜᱼᱟ ᱛᱚ ᱱᱚᱣᱟ ᱢᱤᱫᱴᱟᱝ ᱟᱹᱰᱤ ᱢᱟᱨᱟᱝ ᱛᱷᱮᱨᱟᱯᱤ ᱠᱟᱱᱟ ᱥᱮ ᱢᱤᱫᱴᱤᱡ ᱫᱤᱢᱟᱠ ᱨᱮ ᱛᱟᱢ ᱟᱢᱟᱜ ᱟᱹᱰᱤ ᱢᱟᱨᱟᱝ ᱥᱟᱱᱛᱳᱞᱚᱱ ᱛᱟᱦᱮᱱᱟ ᱟᱨ ᱢᱚᱱᱮ ᱤᱥᱛᱷᱤᱨ ᱛᱟᱦᱮᱸ ᱞᱮᱱᱠᱷᱟᱱ ᱢᱤᱫᱴᱷᱮᱱ ᱫᱷᱮᱭᱟᱱ ᱛᱟᱦᱮᱸ ᱞᱮᱱᱠᱷᱟᱱ ᱱᱚᱣᱟ ᱦᱚᱸ ᱢᱤᱫᱴᱤᱡ ᱡᱳᱜᱟ ᱞᱮᱠᱟᱱ ᱡᱤᱱᱤᱥ ᱠᱟᱱ ᱜᱮᱭᱟ ᱢᱚᱱᱮ ᱤᱥᱛᱷᱤᱨ ᱛᱟᱦᱮᱸ ᱞᱮᱱᱠᱷᱟᱱ ᱟᱹᱰᱤ ᱵᱮᱥ ᱪᱤᱛᱟᱹᱨᱮᱢ ᱵᱮᱱᱟᱣ ᱫᱟᱲᱮᱭᱟᱜᱼᱟ ᱦᱚᱲᱢᱚ ᱨᱮᱱᱟᱜ ᱡᱟᱦᱟᱸ ᱛᱤᱱᱟᱹᱜ ᱜᱮ ᱨᱩᱣᱟᱹ ᱠᱚᱛᱟ ᱵᱚ ᱛᱟᱦᱮᱱᱟ ᱟᱹᱰᱤ ᱜᱟᱱ ᱦᱚᱲ ᱡᱳᱜᱟ ᱠᱚᱛᱮ ᱠᱚ ᱵᱮᱥ ᱟᱠᱟᱱᱟ ᱛᱚ ᱢᱚᱱᱮ ᱚᱱᱟ ᱢᱚᱱᱮ ᱤᱥᱛᱷᱤᱨ ᱛᱟᱦᱮᱱᱟ ᱛᱚᱵᱮ ᱟᱱᱟᱜ ᱡᱳᱜᱟ ᱦᱚᱸ ᱜᱟᱱᱚᱜᱼᱟ ᱚᱱᱠᱟ ᱜᱮ ᱱᱚᱣᱟ ᱦᱚᱸ ᱢᱤᱫᱴᱟᱝ ᱡᱳᱜᱟ ᱠᱟᱱ ᱜᱮᱭᱟ ᱟᱨ ᱛᱤ ᱦᱚᱸ ᱟᱹᱰᱤ ᱫᱷᱮᱭᱟᱱ ᱛᱮ ᱚᱱᱟ ᱵᱨᱟᱥ ᱡᱟᱦᱟᱸᱢ ᱯᱮᱱᱴᱤᱝᱟ ᱚᱱᱟ ᱦᱚᱸ ᱟᱹᱰᱤ ᱫᱷᱟᱱᱛᱮ ᱯᱮᱱᱴᱤᱝ ᱞᱮ ᱮᱱᱟ ᱵᱟᱝᱠᱷᱟᱱ ᱫᱚ ᱠᱷᱮᱸᱫᱮ ᱵᱮᱫᱮ ᱟᱛᱟᱢ ᱵᱮᱥ ᱛᱟᱢ ᱵᱟᱭ ᱧᱮᱞᱚᱜᱼᱟ ᱚᱱᱟ ᱦᱚᱸ ᱟᱹᱰᱤ ᱢᱟᱨᱟᱝ ᱡᱤᱱᱤᱥ ᱠᱟᱱ ᱜᱮᱭᱟ ᱛᱚ ᱢᱤᱫᱴᱤᱡ ᱠᱟᱹᱨᱤᱜᱚᱞ ᱦᱤᱥᱟᱹᱵ ᱛᱮ ᱤᱧ ᱫᱚ ᱟᱹᱰᱤ ᱜᱟᱱ ᱱᱚᱝᱠᱟᱱ ᱪᱤᱛᱟᱹᱨᱤᱧ ᱥᱮᱬᱟ ᱟᱠᱟᱫᱼᱟ ᱡᱮᱢᱚᱱᱛᱮ ᱱᱚᱣᱟ ᱪᱤᱛᱟᱹᱨ ᱵᱮᱱᱟᱣ ᱠᱟᱛᱮᱫ ᱦᱚᱸ ᱟᱹᱰᱤ ᱜᱟᱱ ᱡᱤᱱᱤᱥ ᱱᱚᱝᱠᱟ ᱦᱩᱭ ᱟᱠᱟᱱᱟ ᱥᱮ ᱪᱤᱛᱟᱹᱨ ᱛᱤᱧ ᱟᱹᱠᱷᱨᱤᱧ ᱟᱠᱟᱱᱟ ᱚᱱᱟ ᱠᱚᱛᱮ ᱦᱚᱸ ᱯᱚᱭᱥᱟ ᱨᱚᱡᱽᱜᱟᱨ ᱠᱚ ᱦᱮᱡ ᱟᱠᱟᱱᱟ